ᱱᱚᱜᱼᱚᱭ ᱟᱞᱮ ᱫᱷᱟᱣᱟ ᱰᱟᱸᱜᱟᱞ ᱟᱹᱛᱩᱨᱮ ᱯᱟᱠᱩᱲ ᱡᱮᱞᱟ ᱢᱚᱦᱮᱥᱯᱩᱨ ᱯᱨᱚᱠᱷᱚᱸᱰᱨᱮ ᱯᱩᱱ ᱵᱚᱪᱷᱚᱨ ᱫᱟᱜ ᱵᱟᱝ ᱫᱟᱜ ᱟᱠᱟᱫᱟ ᱟᱨ ᱱᱚᱜᱼᱚᱭ ᱪᱟᱥ ᱵᱟᱝᱛᱮ ᱦᱚᱲ ᱪᱮᱬᱮᱼᱪᱤᱯᱨᱩ ᱞᱮᱠᱟ ᱦᱟᱸᱰᱮᱼᱱᱷᱟᱰᱮ ᱞᱮ ᱧᱤᱨ ᱵᱟᱲᱟᱭ ᱠᱟᱱᱟ ᱟᱨ ᱪᱟᱥ ᱵᱟᱝᱛᱮ ᱡᱚᱢᱼᱧᱩ ᱨᱮᱱᱟᱜ ᱟᱹᱰᱤ ᱚᱱᱚᱴᱚᱱᱛᱟᱞᱮ ᱟᱹᱭᱠᱟᱹᱣᱮᱫᱟ

ᱯᱤᱪᱷᱤ ᱟᱞᱮᱫᱚ ᱵᱚᱨᱛᱚᱢᱟᱱ ᱪᱟᱞᱟᱜ ᱠᱟᱱ ᱠᱷᱚᱨᱟ ᱫᱤᱱ ᱪᱟᱞᱟᱜ ᱠᱟᱱᱟ ᱠᱷᱚᱨᱟ ᱫᱤᱱ ᱠᱷᱚᱨᱟ ᱦᱩᱲᱩ ᱜᱮᱫ ᱦᱩᱲᱩ ᱨᱚᱦᱚᱭ ᱵᱚᱨᱥᱟ ᱫᱤᱱ ᱵᱚᱨᱥᱟ ᱦᱩᱲᱩ ᱜᱮᱫ ᱦᱩᱲᱩ ᱨᱚᱦᱚᱭ ᱞᱮ ᱪᱟᱞᱟᱜ ᱠᱟᱱᱟ ᱡᱟ ᱜᱮᱞᱮ ᱠᱟᱢᱟᱣ ᱟᱹᱜᱩᱭᱫᱟ ᱤᱱᱟᱹ ᱛᱮᱜᱮ ᱡᱚᱢᱼᱧᱩ ᱞᱮ ᱪᱟᱞᱟᱣᱮᱫ ᱛᱟᱞᱮᱭᱟ ᱟᱨ ᱟᱫᱚᱢ ᱚᱲᱟᱜᱨᱮᱱ ᱟᱫᱚᱢ ᱦᱚᱲᱫᱚ ᱵᱟᱦᱨᱮ ᱫᱤᱥᱚᱢ ᱠᱟᱹᱢᱤ ᱠᱚ ᱪᱟᱞᱟᱣ ᱟᱹᱫᱷᱤ ᱟᱠᱟᱱ ᱛᱟᱞᱮᱭᱟ ᱟᱨ ᱱᱚᱣᱟ ᱯᱩᱱ ᱵᱚᱪᱷᱚᱨ ᱵᱟᱝ ᱪᱟᱥ ᱠᱟᱨᱚᱱ ᱛᱮ ᱚᱲᱟᱜᱼᱫᱩᱣᱟᱹᱨ ᱜᱟᱹᱭᱼᱰᱟᱝᱨᱟ ᱠᱚ ᱟᱹᱰᱤ ᱟᱴᱠᱚ ᱠᱚᱥᱴᱚ ᱠᱟᱱ ᱛᱟᱞᱮᱭᱟ ᱡᱚᱢᱼᱧᱩ ᱦᱚᱸ ᱟᱹᱰᱤ ᱠᱚᱥᱴᱚ ᱛᱮ ᱪᱟᱞᱟᱜ ᱠᱟᱱᱟ ᱟᱨ ᱱᱚᱜᱼᱚᱭ ᱱᱮᱥ ᱦᱚᱸ ᱱᱚᱜᱼᱚ ᱱᱚᱝᱠᱟ ᱫᱟᱜ ᱦᱚᱸ ᱵᱟᱭ ᱫᱟᱜ ᱮᱫᱟ ᱟᱯᱷᱚᱨ ᱢᱟᱞᱮ ᱟᱯᱷᱚᱨ ᱜᱤᱰᱤᱭ ᱟᱠᱟᱜ ᱟᱫᱚ ᱪᱮᱫ ᱪᱮᱠᱟᱜ ᱠᱟᱱᱟ ᱚᱱᱟᱦᱚᱸ ᱵᱟᱝ ᱵᱩᱡᱽ ᱫᱟᱨᱟᱢᱚᱜ ᱠᱟᱱᱟ ᱵᱮᱜᱚᱨ ᱫᱟᱜᱛᱮ ᱪᱟᱥᱵᱟᱥ ᱦᱚᱸ ᱵᱟᱝ ᱦᱩᱭᱩᱜ ᱠᱟᱱᱟ

ᱦᱩᱲᱩᱼᱪᱟᱣᱞᱮ ᱦᱚᱸ ᱪᱮᱠᱟ ᱚᱠᱟ ᱠᱷᱚᱱᱞᱮ ᱧᱟᱢᱟ ᱱᱚᱝᱠᱟᱛᱮ ᱟᱞᱮ ᱫᱚ ᱟᱹᱰᱤ ᱱᱟᱪᱟᱨ ᱦᱟᱞᱚᱛ ᱨᱮ ᱢᱮᱱᱟᱜ ᱞᱮᱭᱟ ᱟᱨ ᱡᱚᱢᱼᱧᱩ ᱵᱟᱝᱛᱮ ᱟᱞᱮ ᱫᱚ ᱦᱟᱸᱰᱮᱼᱱᱷᱟᱰᱮ ᱠᱟᱹᱢᱤ ᱞᱟᱹᱜᱤᱫᱞᱮ ᱧᱤᱨ ᱵᱟᱲᱟᱭ ᱠᱟᱱᱟ ᱟᱨ

ᱦᱩᱭ ᱫᱟᱲᱮᱭᱟᱜᱼᱟ ᱜᱚᱲᱚᱼᱜᱚᱯᱚᱲᱚ ᱦᱚᱸ ᱵᱟᱝ ᱦᱩᱭᱩᱜ ᱠᱟᱱᱟ ᱥᱚᱨᱠᱟᱨ ᱠᱷᱚᱱ ᱠᱷᱟᱹᱞᱤ ᱢᱟᱹᱦᱱᱟᱹ ᱨᱮ ᱢᱤᱫ ᱫᱚᱢ ᱠᱚᱱᱴᱳᱞ ᱠᱚᱞᱮ ᱧᱟᱢᱮᱫ ᱠᱟᱱᱟ ᱪᱟᱥᱚᱜ ᱵᱟᱥᱚᱜ ᱦᱚᱸ ᱟᱹᱰᱤ ᱫᱤᱠᱠᱚᱛ ᱟᱹᱭᱠᱟᱹᱜ ᱠᱟᱱᱟ ᱪᱮᱠᱟᱛᱮᱞᱮ ᱪᱟᱥ ᱵᱟᱥᱚᱜᱼᱟ ᱵᱟᱝ ᱫᱚ ᱦᱚᱸ ᱵᱟᱹᱱᱩᱜ ᱟᱠᱟᱫ ᱛᱟᱞᱮᱭᱟ ᱟᱨ ᱥᱮᱨᱢᱟ ᱠᱷᱚᱡ ᱫᱟᱜ ᱦᱚᱸᱵᱟᱭ ᱫᱟᱜ ᱮᱫᱟ ᱱᱤᱭᱟᱹ ᱠᱚ ᱨᱚᱲ ᱵᱟᱲᱟ ᱠᱟᱛᱮᱫ ᱤᱧ